ᱤᱧᱟᱹᱜ ᱥᱤᱧ ᱚᱲᱟᱜ ᱨᱮ ᱫᱚ ᱡᱮᱢᱚᱱ ᱜᱩᱰᱩ ᱢᱮᱱᱟᱭᱟ ᱜᱩᱰᱩ ᱤᱧ ᱚᱪᱚᱜ ᱨᱮᱱᱟᱜ ᱤᱭᱟᱹᱧ ᱞᱟᱜᱟᱣᱫᱟ ᱵᱩᱫᱽᱫᱷᱤᱧ ᱞᱟᱜᱟᱣᱫᱟ ᱡᱮᱢᱚᱱ ᱪᱮᱫ ᱞᱮᱠᱟᱛᱤᱧ ᱩᱱᱤᱧ ᱚᱪᱚᱜᱮᱭᱟ ᱪᱮᱫ ᱤᱧ ᱞᱟᱜᱟᱣ ᱞᱮᱠᱷᱟᱡ ᱚᱸᱰᱮ ᱠᱷᱚᱱᱮ ᱫᱟᱹᱲᱟ ᱟᱨ ᱚᱸᱰᱮ ᱠᱷᱚᱡ ᱚᱸᱰᱮ ᱠᱷᱚᱡ ᱧᱤᱨᱟ ᱱᱩᱭ ᱜᱩᱰᱩ ᱡᱮᱢᱚᱱ ᱤᱥᱤᱱ ᱚᱲᱟᱜ ᱨᱮ ᱡᱮᱢᱚᱱ ᱜᱩᱰᱩᱭ ᱛᱟᱦᱮᱱ ᱠᱟᱱᱟ ᱟᱫᱚ ᱢᱟᱱᱮ ᱡᱚᱛᱚᱣᱟᱜᱼᱬᱮ ᱵᱟᱹᱲᱤᱡᱫᱟ ᱚᱱᱟ ᱤᱥᱤᱱ ᱚᱲᱟᱜ ᱠᱚ ᱢᱟᱱᱮ ᱪᱩᱞᱦᱟᱹ ᱠᱚ ᱢᱟᱱᱮ ᱚᱱᱟ ᱩᱱᱤ ᱜᱮᱞᱮᱡ ᱮ ᱨᱟᱹᱯᱩᱫ ᱫᱟ ᱟᱨᱚ ᱥᱟᱦᱟᱱ ᱠᱚ ᱚᱱᱟ ᱢᱮᱱᱟᱜᱼᱟ ᱚᱱᱟ ᱠᱚ ᱫᱚᱦᱚᱣᱟᱜ ᱚᱱᱟ ᱠᱚ ᱢᱟᱱᱮ ᱜᱮᱨ ᱠᱟᱴᱨᱟ ᱠᱩᱴᱨᱟᱹ ᱠᱟᱜ ᱠᱟᱱᱟ ᱟᱨ ᱡᱮᱢᱚᱱ ᱦᱩᱭᱩᱜ ᱠᱟᱱᱟ ᱚᱱᱟ ᱟᱨ ᱴᱚᱭᱞᱮᱴ ᱚᱲᱟᱜ ᱨᱮ ᱚᱸᱰᱮ ᱦᱚᱸ ᱩᱱᱤ ᱫᱚᱭ ᱩᱱᱤ ᱦᱚᱸ ᱩᱱᱤ ᱦᱚᱸ ᱪᱮᱫ ᱞᱮᱠᱟ ᱪᱮᱫ ᱠᱚ ᱞᱟᱜᱟᱣᱟᱭᱟ ᱡᱮᱢᱚᱱ ᱛᱤᱸᱡᱩ ᱢᱮᱱᱟᱜ ᱠᱚᱣᱟ ᱚᱸᱰᱮ ᱠᱷᱚᱡ ᱪᱮᱫ ᱞᱮᱠᱟᱛᱮ ᱩᱱᱠᱩ ᱛᱤᱸᱡᱩ

ᱟᱨ ᱠᱚ ᱚᱪᱚᱜᱚᱜᱼᱟ ᱚᱱᱟ ᱠᱚ ᱚᱸᱰᱮ ᱠᱷᱚ ᱱ ᱢᱚᱡᱚᱜᱚᱜᱼᱟ ᱚᱱᱟ ᱠᱚ ᱡᱤᱱᱤᱥ ᱟᱨ ᱛᱟᱨᱯᱚᱨ ᱮᱢᱟᱣ ᱦᱩᱭᱩᱜ ᱠᱟᱱᱟ ᱟᱨ ᱦᱚᱸ ᱚᱱᱟ ᱨᱟᱱ ᱠᱚ ᱮᱢᱟᱣᱟ ᱟᱜ ᱠᱷᱟᱡ ᱫᱚ ᱵᱩᱜᱤᱜᱼᱟ ᱱᱟᱯᱟᱭᱚᱜᱼᱟ ᱛᱟᱨᱯᱚᱨᱮ ᱦᱩᱭᱩᱜᱼᱟ ᱛᱟᱨᱯᱚᱨᱮ ᱫᱚ ᱦᱩᱭᱩᱜ ᱠᱟᱱᱟ ᱮᱢᱟᱣᱠᱩ ᱡᱮᱢᱚᱱ ᱚᱸᱰᱮ ᱠᱷᱚᱱ ᱥᱟᱯᱷᱟ ᱥᱟᱯᱷᱤ ᱛᱟᱦᱮᱱ ᱠᱷᱟᱡ ᱮᱰᱜᱮ ᱢᱚᱡᱽ ᱟᱨ ᱛᱟᱭᱱᱚᱢ ᱛᱮᱫᱚ ᱯᱚᱨᱤᱥᱠᱟᱨ ᱞᱮᱱᱠᱷᱟᱡ ᱜᱮ ᱢᱚᱡᱚᱜᱚᱜᱼᱟ ᱤᱱᱟᱹ ᱠᱚᱜᱮ